ᱦᱮᱞᱳ ᱱᱚᱣᱟ ᱫᱚ ᱯᱮᱱ ᱠᱟᱨᱰ ᱚᱯᱷᱤᱥ ᱞᱟᱜᱟᱣ ᱟᱠᱟᱱᱟ ᱥᱮ ᱚ ᱦᱚᱸ ᱦᱳᱭ ᱟᱫᱚ ᱟᱹᱞᱤᱧ ᱫᱚ ᱵᱟᱰᱟᱭ ᱥᱟᱱᱟᱭᱮᱫ ᱞᱤᱧ ᱛᱟᱦᱮᱸᱫ ᱡᱮ ᱤᱭᱟᱹ ᱤᱧᱟᱹᱜ ᱯᱮᱱ ᱠᱟᱨᱰ ᱤᱧ ᱮᱯᱞᱟᱭ ᱟᱠᱟᱫᱟ ᱚᱱᱟᱛᱤᱧ ᱜᱟᱱᱟᱠᱟᱱᱟ ᱥᱮ ᱵᱟᱝᱜᱮ ᱚᱱᱟ ᱠᱷᱟᱹᱛᱤᱨ ᱛᱮ ᱪᱮᱠᱟ ᱡᱮ ᱤᱧ ᱫᱚ ᱵᱤᱫᱮᱥᱤᱧ ᱪᱟᱞᱟᱜ ᱠᱟᱱᱟ ᱟᱫᱚ ᱚᱱᱟ ᱪᱤᱠᱟᱹ ᱱᱟᱦᱟᱸᱜ ᱚᱱᱟ ᱢᱚᱛᱞᱚᱵ ᱡᱟᱱᱠᱟᱨᱤ ᱦᱟᱛᱟᱣ ᱥᱟᱱᱟᱧ ᱠᱟᱱᱟ ᱥᱮ ᱤᱭᱟᱹ ᱤᱧ ᱜᱟᱱ ᱟᱠᱟᱱᱟ ᱥᱮ ᱵᱟᱝᱜᱮ ᱛᱟᱞᱤᱧ ᱟᱹᱞᱤᱧᱟᱜ ᱠᱟᱹᱢᱤ ᱯᱮᱱ ᱠᱟᱨᱰ ᱣᱟᱞᱟ

ᱟᱪᱪᱷᱟ ᱦᱳᱭ ᱛᱚᱠᱷᱚᱱ ᱟᱹᱞᱤᱧᱟᱜ ᱤᱭᱟᱹ ᱮᱠᱱᱳᱞᱮᱡᱢᱮᱱᱴ ᱤᱭᱟᱹ ᱱᱟᱢᱵᱟᱨ ᱫᱚ ᱱᱟᱦᱟᱸᱜ ᱵᱤ ᱮ ᱰᱤ ᱥᱤᱠᱥ ᱯᱷᱳᱨ ᱛᱷᱨᱤ ᱦᱳᱭ ᱟᱨ ᱟᱹᱞᱤᱧᱟᱜ ᱤᱭᱟᱹ ᱤᱭᱟᱹ ᱡᱟᱱᱟᱢ ᱛᱟᱹᱨᱤᱠᱷ ᱫᱚ ᱛᱟᱹᱞᱤ ᱦᱩᱭᱩᱜ ᱠᱟᱱᱟ ᱯᱚᱱᱨᱚ ᱪᱟᱨ ᱩᱱᱤᱥᱚ ᱯᱚᱸᱪᱟᱛᱛᱳᱨ ᱦᱳᱭ ᱟᱪᱪᱷᱟ ᱴᱷᱤᱠ ᱜᱮᱭᱟ ᱴᱷᱤᱠ ᱵᱤᱱ ᱞᱟᱹᱭ ᱨᱩᱭᱟᱹᱲ ᱟᱹᱧᱟᱹ ᱱᱟᱦᱟᱸᱜ ᱴᱷᱤᱠ